ᱨᱮᱥᱴᱩᱨᱮᱱᱴ ᱨᱮᱥᱴᱩᱨᱮᱱᱴ ᱨᱮᱫᱚ ᱚᱸᱰᱮ ᱫᱚ ᱛᱮᱦᱮᱸᱦᱚᱢ ᱛᱮᱦᱮᱱᱟᱜ ᱱᱟᱯᱟᱭ ᱵᱮᱵᱚᱥᱛᱟ ᱢᱮᱱᱟᱜᱼᱟ ᱥᱮ ᱚᱸᱰᱮ ᱵᱚᱞᱚ ᱠᱟᱛᱮᱫᱦᱚᱸ ᱟᱢ ᱠᱮᱥᱛᱮᱢ ᱧᱮᱞ ᱵᱚᱞᱚ ᱠᱟᱛᱮᱫ ᱟᱢᱮᱢ ᱧᱮᱞ ᱫᱟᱲᱮᱭᱟᱜᱼᱟ ᱪᱮᱫ ᱞᱮᱠᱟᱱ ᱡᱤᱱᱤᱥ ᱢᱮᱱᱟᱜᱼᱟ ᱪᱮᱫ ᱞᱮᱠᱟ ᱫᱟᱢ ᱨᱮᱱᱟᱜ ᱢᱮᱱᱟᱜᱼᱟ ᱚᱱᱟ ᱟᱢᱮᱢ ᱧᱮᱞ ᱠᱩᱥᱤ ᱠᱟᱛᱮᱫᱮᱢ ᱠᱤᱨᱤᱧ ᱫᱟᱲᱮᱭᱟᱜᱼᱟ ᱥᱮ ᱚᱸᱰᱮᱜᱮ ᱵᱚᱞᱚ ᱠᱟᱛᱮᱫ ᱠᱤᱨᱤᱧ ᱠᱟᱛᱮᱫ ᱚᱸᱰᱮᱜᱮᱢ ᱡᱚᱢ ᱰᱟᱮᱭᱟᱜᱼᱟ ᱥᱮ ᱱᱮᱝᱠᱟ ᱚᱲᱟᱜᱨᱮ ᱛᱮᱦᱮᱸᱠᱟᱛᱮᱫ ᱟᱢ ᱨᱮᱥᱴᱩᱨᱮᱱᱴ ᱨᱮ ᱡᱟᱦᱟᱱ ᱮᱯᱥ ᱛᱮ ᱥᱮ ᱪᱮᱫ ᱮᱯ ᱠᱚᱛᱮᱢ ᱟᱢ ᱚᱰᱟᱨ ᱫᱟᱲᱮᱭᱟᱜᱼᱟ ᱚᱰᱟᱨ ᱠᱟᱛᱮᱫᱮᱢ ᱠᱚ ᱰᱮᱞᱤᱵᱷᱟᱹᱨᱤ ᱫᱟᱲᱮᱭᱟᱢᱟ ᱥᱮ ᱟᱹᱰᱤ ᱟᱭᱢᱟᱜᱟᱱ ᱡᱤᱱᱤᱥ ᱛᱟᱦᱮᱱᱟ ᱚᱸᱰᱮ ᱟᱢ ᱥᱮᱱ ᱠᱟᱛᱮᱫ ᱨᱮᱥᱴᱩᱨᱮᱱᱴ ᱨᱮᱢ ᱚᱸᱰᱮᱢ ᱫᱟᱢᱠᱚᱢ ᱠᱩᱞᱤ ᱫᱟᱲᱮᱭᱟᱠᱚᱣᱟ ᱠᱤᱨᱤᱧ ᱫᱟᱲᱮᱭᱟᱜᱼᱟᱢ ᱱᱤᱝᱠᱟᱜᱮ ᱛᱮᱦᱮᱸ ᱞᱟᱹᱜᱤᱫ ᱛᱮᱦᱚᱸ ᱱᱟᱯᱟᱭ ᱵᱮᱵᱚᱥᱛᱟ ᱢᱮᱱᱟᱜᱼᱟ ᱥᱟᱭᱟᱨᱰᱤ ᱟᱭᱢᱟ ᱜᱚᱴᱟᱜᱟᱱ ᱱᱮᱝᱠᱟ ᱢᱚᱡᱽᱼᱢᱚᱡᱽ ᱨᱮᱥᱴᱩᱨᱮᱱᱴ ᱦᱮᱱᱟᱜᱼᱟ ᱥᱮ ᱢᱚᱡᱽᱼᱢᱚᱡᱽ ᱡᱚᱢᱟᱜ ᱡᱤᱱᱤᱥ ᱠᱚ ᱧᱟᱢᱚᱜᱚᱼᱟ ᱱᱮᱝᱠᱟ ᱜᱮ ᱟᱹᱰᱤᱢᱚᱡᱽ ᱟᱹᱭᱠᱟᱹᱜᱼᱟ ᱥᱤᱵᱤᱞᱠᱚ ᱵᱤᱴᱤᱭᱟᱱᱤ ᱠᱚ ᱢᱮᱱᱟᱜᱼᱟ ᱠᱮᱠ ᱧᱟᱢᱚᱜᱚᱼᱟ ᱠᱚᱯᱷᱤ ᱠᱚ ᱧᱟᱢᱚᱜᱚᱜᱼᱟ ᱪᱟᱭᱠᱚ ᱧᱟᱢᱚᱜᱚᱜᱼᱟ ᱮᱸᱰᱮᱜᱮ ᱢᱚᱡᱽᱼᱢᱚᱡᱽ ᱡᱤᱱᱤᱥ ᱢᱮᱱᱟᱜᱼᱟ ᱫᱟᱢᱤᱼᱫᱟᱢᱤ ᱡᱤᱱᱤᱥ ᱢᱮᱱᱟᱜᱼᱟ ᱚᱠᱟᱴᱟᱜᱮᱢ ᱠᱩᱥᱤᱭᱟᱜᱼᱟ ᱚᱠᱟᱴᱟᱜᱮᱢ ᱧᱮᱞᱟ ᱚᱠᱟᱴᱟᱜ ᱠᱚᱢ ᱫᱟᱢ ᱥᱮ ᱚᱠᱟᱴᱟᱜ ᱰᱷᱮᱨ ᱫᱟᱢᱛᱮᱢ ᱦᱟᱛᱟᱣ ᱫᱟᱲᱮᱭᱟᱜᱼᱟ ᱚᱱᱠᱟᱜᱮ ᱟᱢ ᱪᱮᱫᱞᱮᱠᱟᱱ ᱚᱠᱟᱴᱟᱜ ᱢᱚᱱ ᱠᱩᱥᱤᱢ ᱦᱟᱛᱟᱣ ᱚᱱᱠᱟᱱᱟᱜᱼᱜᱮᱢ ᱦᱟᱛᱟᱣ ᱫᱟᱲᱮᱜᱼᱟ ᱡᱚᱫᱤ ᱯᱟᱭᱥᱟ ᱠᱚ ᱛᱮᱦᱮᱞᱮᱱᱛᱟᱢ ᱠᱷᱟᱡ ᱠᱤᱨᱤᱧ ᱠᱟᱛᱮᱫᱮᱢ ᱫᱟᱲᱮᱭᱟᱜᱼᱟ ᱚᱱᱠᱟᱜᱮ ᱟᱹᱰᱤ ᱟᱭᱢᱟᱜᱟᱱ ᱡᱤᱱᱤᱥᱠᱚ ᱢᱮᱱᱟᱜᱟ ᱨᱮᱥᱴᱩᱨᱮᱱᱴ ᱠᱚᱨᱮ ᱧᱟᱢᱚᱜᱚᱜᱼᱟ ᱡᱚᱡᱚᱢᱛᱮᱱᱟᱜ ᱢᱚᱡᱽᱼᱢᱚᱡᱽ ᱡᱤᱱᱤᱥ ᱠᱚ ᱧᱟᱢᱚᱜᱚᱜᱼᱟ